ᱰᱷᱩᱨᱮ ᱟᱹᱰᱤ ᱟᱸᱴ ᱥᱤᱵᱤᱞ ᱠᱟᱱᱟ ᱮᱭ ᱵᱷᱟᱹᱭᱟᱹᱫᱤ ᱱᱚᱣᱟ ᱜᱷᱩᱜᱽᱱᱤ ᱫᱚ ᱵᱟᱴ ᱴᱟᱠᱟ ᱨᱮᱭᱟᱜ ᱮᱢ ᱮᱢᱟ ᱫᱤᱧ ᱛᱟᱸᱦᱮᱜᱼᱟ ᱛᱚ ᱟᱨ ᱵᱟᱴ ᱴᱟᱠᱟ ᱨᱮᱭᱟᱜ ᱤᱢᱟᱹᱧ ᱢᱮ ᱫᱮᱱ ᱟᱹᱰᱤ ᱟᱸᱴ ᱥᱤᱵᱤᱞ ᱠᱟᱫᱤᱧᱟᱹ